ᱚᱱᱞᱟᱭᱤᱱ ᱵᱤᱫᱽᱫᱟᱹᱜᱟᱲ ᱟᱨ ᱤᱛᱩᱱ ᱟᱥᱲᱟ ᱨᱮᱱ ᱜᱤᱫᱽᱨᱟᱹ ᱠᱚᱣᱟᱜ ᱡᱤᱭᱚᱱ ᱫᱚ ᱱᱚᱝᱠᱟᱛᱮ ᱚᱥᱟᱨᱚᱜ ᱠᱟᱱᱟ ᱚᱱᱞᱟᱭᱤᱱ ᱨᱮ ᱜᱤᱫᱽᱨᱟᱹ ᱠᱚ ᱚᱞᱚᱜ ᱯᱟᱲᱦᱟᱜ ᱠᱟᱱ ᱨᱮᱦᱚᱸ ᱩᱱᱠᱩ ᱫᱚ ᱡᱟᱦᱟᱸ ᱨᱮᱜᱮ ᱛᱟᱦᱮᱱ ᱚᱲᱟᱜ ᱨᱮ ᱵᱟᱦᱨᱮ ᱨᱮ ᱦᱟᱴ ᱨᱮ ᱯᱟᱛᱟ ᱨᱮ ᱡᱟᱦᱟᱸ ᱨᱮ ᱛᱟᱦᱮᱸ ᱠᱟᱛᱮᱫ ᱜᱮ ᱩᱱᱤ ᱚᱞ ᱯᱟᱲᱦᱟᱣ ᱫᱟᱲᱮᱭᱟᱜᱼᱟᱭ ᱚᱱᱞᱟᱭᱤᱱ ᱫᱚ ᱱᱚᱝᱠᱟᱱ ᱡᱤᱱᱤᱥ ᱠᱟᱱᱟ ᱟᱨ ᱜᱤᱫᱽᱨᱟᱹ ᱡᱩᱫᱤ ᱦᱟᱴ ᱨᱮᱦᱚᱸ ᱚᱱᱞᱟᱭᱤᱱ ᱠᱞᱟᱥ ᱦᱭᱩᱜ ᱠᱟᱱ ᱛᱟᱭᱟ ᱮᱱᱠᱷᱟᱱ ᱢᱚᱡᱽ ᱥᱟᱺᱦᱤᱡ ᱚᱸᱰᱮ ᱫᱷᱮᱭᱟᱱ ᱵᱟᱭ ᱮᱢ ᱫᱟᱲᱮᱭᱟᱜᱼᱟ ᱟᱨ ᱦᱟᱱᱛᱮ ᱱᱟᱛᱮᱱᱟᱜ ᱦᱟᱨᱞᱟ ᱠᱤ ᱢᱚᱱᱮ ᱦᱟᱸᱰᱮ ᱦᱟᱸᱰᱮᱱᱟᱜ ᱱᱚᱰᱮᱱᱟᱜ ᱚᱸᱰᱮ ᱡᱩᱛ ᱥᱟᱺᱦᱤᱡ ᱵᱟᱭ ᱢᱚᱱᱮ ᱮᱢ ᱠᱟᱛᱮᱫ ᱵᱟᱭ ᱚᱞ ᱯᱟᱲᱦᱟᱣ ᱫᱟᱲᱮᱭᱟᱜᱼᱟ ᱤᱛᱩᱱ ᱟᱥᱲᱟ ᱨᱮ ᱜᱤᱫᱽᱨᱟᱹ ᱡᱚᱠᱷᱚᱱ ᱤᱛᱩᱱ ᱟᱥᱲᱟ ᱪᱟᱞᱟᱣ ᱠᱟᱛᱮᱫ ᱚᱞᱚᱜ ᱯᱟᱲᱦᱟᱣ ᱞᱟᱹᱜᱤᱫ ᱫᱩᱲᱩᱵ ᱟᱭ ᱮᱱᱠᱷᱟᱱ ᱢᱚᱱᱮ ᱛᱟᱭ ᱫᱚ ᱛᱟᱦᱮᱸ ᱠᱚᱜᱼᱟ ᱤᱛᱩᱱ ᱟᱥᱲᱟ ᱨᱮ ᱟᱨ ᱢᱟᱪᱮᱫ ᱜᱚᱢᱠᱮ ᱡᱟᱦᱟᱱᱟᱜᱼᱮ ᱞᱟᱹᱭᱮᱫᱼᱟ ᱥᱮ ᱯᱟᱲᱦᱟᱣ ᱟᱸᱡᱚᱢᱟᱢ ᱠᱟᱱᱟᱭ ᱚᱱᱟ ᱟᱢᱟᱜ ᱢᱚᱱᱮᱨᱮ ᱚᱸᱰᱮ ᱫᱚ ᱤᱛᱩᱱ ᱟᱥᱲᱟ ᱨᱮᱫᱚ ᱜᱤᱫᱽᱨᱟᱹ ᱟᱨ ᱢᱟᱪᱮᱫ ᱵᱟᱫ ᱠᱟᱛᱮᱫ ᱵᱟᱦᱨᱮ ᱨᱮᱱ ᱫᱚ ᱚᱠᱚᱭ ᱦᱚᱸ ᱵᱟᱝ ᱠᱚ ᱛᱟᱦᱮᱱᱟ ᱚᱱᱟᱛᱮ ᱤᱛᱩᱱ ᱟᱥᱲᱟ ᱨᱮᱦᱚᱸ ᱵᱮᱥ ᱵᱮᱥ ᱪᱮᱦᱨᱟ ᱯᱟᱲᱦᱟᱣ ᱦᱩᱭᱩᱜᱼᱟ ᱟᱨ ᱚᱱᱞᱟᱭᱤᱱ ᱛᱮᱫᱚ ᱯᱟᱲᱦᱟᱣ ᱫᱚ ᱦᱩᱭᱩᱜ ᱜᱮᱭᱟ ᱜᱤᱫᱽᱨᱟᱹ ᱪᱮᱛᱟᱱ ᱨᱮ ᱱᱚᱝᱠᱟᱱ ᱯᱟᱲᱟᱜ ᱠᱟᱱᱟ ᱠᱤ ᱜᱤᱫᱽᱨᱟᱹᱣ ᱚᱱᱞᱟᱭᱤᱱ ᱨᱮ ᱯᱟᱲᱦᱟᱜ ᱠᱟᱱ ᱨᱮᱦᱚᱸ ᱵᱟᱦᱨᱮ ᱠᱷᱚᱱ ᱡᱟᱦᱟᱱᱟᱜ ᱱᱳᱴᱤᱯᱷᱤᱠᱮᱥᱚᱱ ᱦᱮᱡ ᱞᱮᱱᱠᱷᱟᱱ ᱩᱱᱤ ᱚᱱᱟ ᱨᱮᱜᱮ ᱢᱚᱱᱮ ᱛᱟᱭ ᱪᱟᱞᱟᱣ ᱞᱮᱱᱠᱷᱟᱱ ᱠᱞᱟᱥ ᱥᱮᱫ ᱫᱚ ᱫᱷᱮᱭᱟᱱ ᱵᱟᱭ ᱮᱢ ᱫᱟᱲᱮᱭᱟᱜᱼᱟ ᱥᱮ ᱢᱚᱱᱮ ᱛᱟᱭ ᱵᱟᱭ ᱮᱢ ᱫᱟᱲᱮᱭᱟᱜᱼᱟ ᱟᱨ ᱚᱸᱰᱮ ᱜᱮ ᱜᱤᱫᱽᱨᱟᱹᱣᱟᱜ ᱢᱚᱱᱮ ᱛᱟᱭ ᱮᱴᱟᱜᱚᱜᱼᱟ